ᱟᱞᱮ ᱫᱚ ᱪᱟᱹᱥᱤ ᱠᱟᱱᱟᱞᱮ ᱡᱮᱢᱚᱱ ᱟᱞᱮ ᱫᱚ ᱦᱩᱲᱩ ᱨᱚᱦᱚᱭ ᱠᱟᱛᱮᱫ ᱜᱮᱞᱮ ᱟᱨᱡᱟᱣᱟ ᱡᱮ ᱚᱱᱟ ᱛᱮᱜᱮ ᱟᱞᱮ ᱫᱚ ᱪᱟᱥ ᱵᱟᱥ ᱛᱮᱜᱮ ᱞᱮ ᱛᱟᱦᱮᱱᱟ ᱡᱚᱢ ᱦᱚᱸ ᱚᱱᱟ ᱪᱟᱥ ᱠᱷᱚᱱ ᱜᱮ ᱦᱩᱭᱩᱜ ᱛᱟᱞᱮᱭᱟ ᱡᱮᱢᱚᱱ ᱦᱟᱯᱮᱱ ᱫᱤᱱ ᱨᱮᱱ ᱜᱤᱫᱽᱨᱟᱹ ᱦᱚᱸ ᱡᱮᱢᱚᱱ ᱡᱟᱦᱟᱱᱟᱜ ᱵᱟᱠᱚ ᱪᱟᱥ ᱤᱭᱟᱹ ᱠᱟᱹᱢᱤ ᱫᱟᱲᱮᱜ ᱠᱷᱟᱱ ᱡᱮᱢᱚᱱ ᱪᱟᱥ ᱵᱟᱥ ᱠᱟᱛᱮᱫ ᱜᱮᱠᱚ ᱪᱟᱥᱚᱜ ᱢᱟ ᱟᱨ ᱤᱱᱟᱹ ᱛᱮᱜᱮ ᱩᱱᱠᱩᱣᱟᱜ ᱥᱩᱠ ᱟᱨ ᱤᱭᱟᱹ ᱡᱤᱭᱚᱱ ᱠᱚ ᱠᱷᱟᱸᱰᱟᱣ ᱫᱟᱲᱮᱜ ᱢᱟ ᱡᱮᱢᱚᱱ ᱮᱢᱚᱱ ᱟᱞᱮ ᱦᱚᱸ ᱪᱟᱹᱥᱤ ᱠᱟᱱᱟᱞᱮ ᱚᱱᱟ ᱛᱮᱜᱮ ᱟᱨ ᱮᱴᱟᱜ ᱥᱮᱫ ᱫᱚ ᱢᱟᱱᱮ ᱵᱟᱞᱮ ᱤᱭᱟᱹᱭᱟ ᱵᱟᱝ ᱪᱟᱹᱥᱤ ᱫᱚ ᱪᱟᱥ ᱵᱟᱥ ᱠᱟᱛᱮᱫ ᱜᱮ ᱡᱮᱢᱚᱱ ᱞᱮ ᱤᱭᱟᱹ ᱛᱟᱦᱮᱱ ᱢᱟ ᱟᱨ ᱜᱤᱫᱽᱨᱟᱹ ᱦᱚᱸ ᱮᱢᱚᱱᱤᱡ ᱤᱭᱟᱹ ᱢᱟ ᱱᱤᱛᱚᱜ ᱢᱟ ᱵᱟᱹᱱᱩᱜ ᱪᱟᱹᱠᱨᱤ ᱞᱟᱹᱠᱨᱤ ᱢᱟ ᱮᱢᱚᱱᱤ ᱪᱟᱥᱵᱟᱥ ᱠᱟᱛᱮᱜᱮ ᱩᱱᱠᱩ ᱦᱚᱸ ᱡᱟᱛᱮ ᱠᱚ ᱦᱟᱯᱮᱱ ᱫᱤᱱ ᱨᱮᱠᱚ ᱪᱟᱥᱵᱟᱥ ᱟᱨ ᱩᱱᱠᱩᱣᱟᱜ ᱦᱚᱸ ᱢᱚᱡᱽ ᱛᱮ ᱡᱤᱭᱚᱱ ᱪᱷᱟᱸᱰᱟᱣ ᱠᱚᱜ ᱢᱟ ᱡᱮᱢᱚᱱ ᱟᱞᱮ ᱡᱮᱢᱚᱱ ᱢᱚᱡᱽ ᱛᱮ ᱫᱤᱱᱞᱮ ᱤᱭᱟᱹ ᱫᱟᱲᱮᱜ ᱠᱷᱟᱴᱟᱣ ᱫᱟᱲᱮᱭᱟᱜ ᱠᱟᱱᱟ ᱚᱱᱠᱟᱱ ᱦᱟᱯᱮᱱ ᱫᱤᱱ ᱨᱮ ᱩᱱᱠᱩ ᱦᱚᱸ ᱡᱮᱢᱚᱱ ᱤᱭᱟᱹ ᱠᱚ ᱪᱷᱟᱰᱸᱟᱣ ᱫᱟᱲᱮᱭᱟᱜ